ᱟᱵᱚ ᱥᱟᱱᱛᱟᱞ ᱥᱚᱢᱟᱡᱽ ᱨᱮ ᱱᱤᱛ ᱫᱷᱟᱹᱵᱤᱡ ᱧᱮᱞᱚᱜ ᱠᱟᱱ ᱯᱚᱨᱚᱵᱽ ᱠᱚ ᱢᱩᱫᱽᱨᱮ ᱟᱭᱢᱟ ᱞᱮᱠᱟᱱ ᱯᱚᱨᱚᱵᱽ ᱠᱚ ᱢᱮᱱᱟᱜᱼᱟ ᱟᱫᱚ ᱱᱤᱭᱟᱹ ᱠᱚ ᱛᱟᱞᱟᱨᱮ ᱤᱧᱟᱹᱜ ᱠᱩᱥᱤ ᱞᱮᱠᱟᱛᱮ ᱢᱤᱫᱴᱟᱝ ᱯᱚᱨᱚᱵᱽ ᱤᱫᱤ ᱠᱟᱛᱮᱜ ᱜᱮ ᱱᱤᱛᱚᱜ ᱤᱧ ᱛᱚᱡᱵᱤᱡᱼᱟ ᱤᱧᱟᱹᱜ ᱠᱩᱥᱤ ᱞᱮᱠᱟᱱ ᱯᱚᱨᱚᱵᱽ ᱢᱮᱱᱫᱚ ᱱᱤᱛᱚᱜ ᱦᱟᱹᱛᱤ ᱞᱮᱠᱟᱱ ᱥᱟᱹᱨᱤ ᱥᱚᱦᱨᱟᱭ ᱡᱟᱦᱟᱸ ᱫᱚ ᱱᱚᱜᱼᱚᱭ ᱥᱮᱴᱮᱨ ᱦᱤᱡᱩᱜ ᱠᱟᱱ ᱱᱚᱣᱟ ᱯᱚᱨᱚᱵᱽ ᱫᱚ ᱢᱚᱬᱮ ᱥᱤᱧ ᱢᱚᱬᱮ ᱢᱟᱦᱟᱸ ᱦᱟᱛᱤ ᱞᱮᱠᱟᱱ ᱥᱟᱹᱨᱤ ᱥᱚᱦᱨᱟᱭ ᱢᱮᱱ ᱛᱮᱜᱮ ᱵᱚᱱ ᱞᱟᱹᱭ ᱟᱹᱜᱩ ᱠᱟᱫᱟ ᱥᱮ ᱱᱤᱛ ᱫᱷᱟᱹᱵᱤᱡ ᱵᱚᱱ ᱵᱟᱲᱟᱭ ᱟᱜᱩ ᱠᱟᱫᱟ ᱪᱮᱫᱟᱜ ᱥᱮ ᱦᱟᱹᱛᱤ ᱥᱟᱶᱛᱮ ᱱᱚᱣᱟ ᱯᱚᱨᱚᱵᱽ ᱫᱚ ᱪᱮᱫᱟᱜ ᱵᱚᱱ ᱛᱩᱞᱟᱹ ᱡᱚᱠᱷᱟᱭ ᱫᱟ ᱱᱤᱛᱚᱜ ᱡᱚᱫᱤ ᱟᱵᱚ ᱛᱩᱞᱟᱹ ᱡᱚᱠᱷᱟ ᱠᱟᱛᱮᱜ ᱵᱚᱱ ᱧᱮᱞᱟ ᱱᱚᱣᱟ ᱯᱚᱨᱚᱵᱽ ᱫᱚ ᱦᱟᱹᱛᱤ ᱞᱮᱠᱟ ᱫᱚ ᱱᱤᱭᱟᱹ ᱠᱟᱨᱚᱱᱛᱮ ᱢᱮᱱ ᱠᱟᱱᱟ ᱥᱮ ᱱᱚᱣᱟ ᱠᱷᱟᱹᱛᱤᱨ ᱛᱮ ᱢᱮᱱ ᱠᱟᱱᱟ ᱦᱟᱯᱲᱟᱢ ᱠᱷᱚᱱ ᱠᱚ ᱢᱮᱱ ᱟᱜᱩ ᱠᱟᱜ ᱫᱚ ᱢᱮᱱᱮᱫ ᱱᱚᱣᱟ ᱫᱚ ᱢᱤᱫ ᱫᱤᱱ ᱨᱮᱱᱟᱜ ᱦᱚᱸ ᱵᱟᱝ ᱵᱟᱨᱥᱤᱧ ᱨᱮᱱᱟᱜ ᱦᱚᱸ ᱯᱮ ᱢᱟᱦᱟ ᱨᱮᱦᱚᱸ ᱵᱟᱝ ᱢᱮᱱᱫᱚ ᱱᱚᱣᱟᱜᱮ ᱢᱮᱱᱫᱚ ᱢᱚᱲᱮ ᱥᱤᱧ ᱢᱚᱬᱮ ᱢᱟᱦᱟ ᱨᱮᱱᱟᱜ ᱤᱱᱟᱹ ᱢᱚᱬᱮ ᱥᱤᱧ ᱢᱚᱬᱮ ᱢᱟᱦᱟ ᱫᱚ ᱟᱛᱳ ᱨᱮᱱ ᱠᱚᱲᱟ ᱠᱩᱲᱤ ᱥᱟᱶᱛᱮ ᱦᱟᱲᱟᱢ ᱫᱩᱲᱩᱢ ᱠᱚ ᱡᱚᱛᱚ ᱠᱚ ᱟᱛᱮᱜ ᱜᱮ ᱨᱟᱹᱥᱠᱟᱹ ᱨᱚᱢᱚᱡᱽ ᱨᱮᱱᱟᱜ ᱢᱤᱫ ᱢᱟᱨᱟᱝ ᱢᱚᱦᱚᱛ ᱯᱚᱨᱚᱵᱽ ᱠᱟᱱ ᱛᱟᱵᱳᱱᱟ ᱡᱟᱦᱟᱸ ᱫᱚ ᱥᱚᱦᱨᱟᱭ ᱯᱚᱨᱚᱵᱽ ᱢᱮᱱᱛᱮ ᱵᱚᱱ ᱢᱮᱱ ᱟᱜᱩᱭᱮᱫᱟ ᱥᱮ ᱱᱚᱣᱟ ᱯᱚᱨᱚᱵᱽ ᱨᱮᱫᱚ ᱟᱨᱚ ᱱᱚᱝᱠᱟ ᱞᱮᱠᱟ ᱵᱚᱭᱦᱟ ᱢᱤᱥᱤ ᱦᱟᱛᱚᱢᱼᱠᱩᱢᱟᱹᱝ ᱫᱟᱹᱭᱼᱫᱟᱫᱟ ᱫᱮᱥᱼᱫᱤᱥᱚᱢ ᱡᱟᱦᱟᱸᱭ ᱡᱟᱦᱟᱸ ᱴᱚᱴᱷᱟᱨᱮ ᱱᱤᱛ ᱫᱷᱟᱵᱤᱡ ᱢᱮᱱᱟᱜ ᱠᱚᱣᱟ ᱪᱷᱟᱹᱛᱤᱠ ᱟᱜ ᱯᱚᱨᱚᱵᱽ ᱞᱮᱠᱷᱟ ᱜᱮ ᱱᱚᱣᱟ ᱯᱚᱨᱚᱵᱽ ᱨᱮᱫᱚ ᱡᱟᱦᱟᱸ ᱥᱟᱹᱜᱤᱧ ᱠᱷᱚᱱᱟᱜ ᱜᱮᱵᱚᱱ ᱥᱚᱦᱚᱨ ᱥᱮᱴᱮᱨᱚᱜᱼᱟ ᱥᱚᱦᱨᱟᱭ ᱵᱟᱨᱮ ᱛᱮᱫᱚ ᱟᱨ ᱱᱚᱣᱟ ᱥᱚᱦᱨᱟᱭ ᱯᱚᱨᱚᱵᱽ ᱨᱮᱫᱚ ᱡᱚᱢᱼᱧᱩ ᱥᱟᱶᱛᱮ ᱮᱱᱮᱡ ᱥᱮᱨᱮᱧ ᱟᱨ ᱚᱱᱟ ᱥᱟᱶᱛᱮ ᱯᱤᱴᱷᱟᱹ ᱞᱟᱴᱷᱟ ᱟᱭᱢᱟ ᱞᱮᱠᱟᱱᱟᱜ ᱡᱚᱢ ᱧᱩ ᱥᱩᱠᱼᱫᱩᱠ ᱵᱩᱜᱤ ᱵᱟᱹᱲᱤᱡ ᱜᱟᱯᱟᱞᱢᱟᱨᱟᱣ ᱠᱚᱦᱚᱸ ᱛᱟᱦᱮᱱᱟ ᱥᱮ ᱢᱤᱫᱴᱟᱝ ᱯᱟᱨᱚᱢ ᱟᱠᱟᱱ ᱫᱤᱱ ᱠᱚᱨᱮᱜ ᱡᱟᱦᱟᱸᱭ ᱫᱚ ᱵᱚᱭᱦᱟ ᱢᱤᱥᱤ ᱠᱚ ᱥᱟᱺᱜᱤᱧ ᱫᱤᱥᱚᱢ ᱥᱮ ᱢᱤᱥᱨᱟ ᱠᱚᱵᱚᱱ ᱜᱚᱝ ᱠᱟᱜ ᱠᱚᱫᱚ ᱱᱩᱠᱩ ᱡᱮ ᱱᱚᱜᱼᱚᱭ ᱥᱚᱦᱨᱟᱭ ᱵᱟᱨᱮᱛᱮᱠᱚ ᱦᱤᱡᱩᱜᱼᱟ ᱥᱩᱫᱩ ᱨᱟᱹᱥᱠᱟᱹ ᱡᱚᱝ ᱥᱮ ᱡᱚᱢᱼᱧᱩ ᱡᱚᱢ ᱱᱚᱣᱟ ᱵᱟᱨᱮ ᱛᱮᱫᱚ ᱵᱟᱝᱟ ᱱᱚᱣᱟ ᱥᱟᱶᱛᱮ ᱟᱨᱚ ᱟᱭᱢᱟ ᱞᱮᱠᱟᱱ ᱜᱟᱛᱮ ᱠᱩᱲᱤ ᱡᱟᱦᱟᱸᱭ ᱠᱚᱫᱚ ᱢᱤᱫ ᱚᱠᱛᱮ ᱠᱚ ᱠᱩᱞᱦᱤ ᱫᱷᱩᱲᱤᱨᱮ ᱠᱷᱮᱞᱳᱰ ᱠᱟᱛᱮ ᱠᱚ ᱦᱟᱨᱟ ᱠᱟᱱᱟ ᱥᱮ ᱦᱟᱨᱟ ᱠᱟᱛᱮ ᱱᱤᱛᱚᱠ ᱠᱚ ᱵᱷᱮᱜᱟᱨ ᱠᱟᱱᱟ ᱡᱟᱦᱟᱸᱭ ᱫᱚ ᱢᱤᱫᱴᱟᱝ ᱥᱚᱦᱨᱟᱭ ᱯᱚᱨᱚᱵᱽ ᱫᱚ ᱢᱤᱫᱴᱟᱝ ᱩᱯᱚᱞᱚᱠᱠᱷᱚ ᱥᱮ ᱱᱚᱜᱼᱚ ᱱᱚᱣᱟ ᱯᱚᱨᱚᱵᱽ ᱧᱩᱛᱩᱢ ᱛᱮᱜᱮ ᱡᱚᱛᱚ ᱵᱚᱱ ᱥᱚᱦᱚᱨ ᱥᱮᱴᱮᱨᱚᱜᱼᱟ ᱡᱚᱢᱼᱧᱩ ᱭᱟᱵᱚᱱ ᱢᱟᱨᱮ ᱢᱟᱨᱮ ᱜᱟᱛᱮ ᱠᱚ ᱛᱩᱞᱩᱪ ᱧᱟᱯᱟᱢ ᱦᱩᱭᱩᱜᱼᱟ ᱠᱩᱥᱤ ᱨᱟᱹᱥᱠᱟᱹ ᱵᱩᱜᱤᱼᱵᱟᱹᱲᱤᱡ ᱵᱚᱱ ᱜᱟᱞᱢᱟᱨᱟᱣᱟ ᱥᱮ ᱮᱱᱮᱡ ᱥᱮᱨᱮᱧ ᱟᱵᱚᱱ ᱟᱨ ᱨᱟᱹᱥᱠᱟᱹᱭᱟᱵᱚᱱ ᱟᱨ ᱱᱤᱝᱠᱟᱹ ᱠᱟᱛᱮᱜ ᱜᱮ ᱢᱚᱬᱮ ᱥᱤᱧ ᱢᱚᱬᱮ ᱧᱤᱫᱟᱹ ᱚᱱᱟ ᱥᱚᱦᱨᱟᱭ ᱯᱚᱨᱚᱵᱽ ᱫᱚ ᱱᱚᱝᱠᱟ ᱠᱟᱛᱮᱜ ᱜᱮ ᱟᱫᱚ ᱢᱩᱪᱟᱹᱫᱚᱜ ᱛᱟᱵᱳᱱᱟ